ᱥᱮᱫᱟᱭ ᱦᱟᱯᱲᱟᱢ ᱠᱚᱫᱚ ᱢᱟᱱᱮ ᱟᱵᱚᱣᱟᱜ ᱯᱚᱨᱚᱵᱽ ᱯᱟᱹᱞᱤ ᱠᱚ ᱪᱟᱞᱟᱣ ᱮᱫ ᱠᱟᱱ ᱛᱟᱸᱦᱮᱱᱟ ᱱᱮᱛᱟᱨ ᱫᱚ ᱮᱢᱚᱱ ᱦᱩᱭᱩᱜ ᱠᱟᱱᱟ ᱡᱠᱮ ᱡᱚᱛ ᱦᱚᱲᱜᱮ ᱢᱟᱱᱮ ᱱᱤᱭᱟᱹ ᱠᱚ ᱯᱚᱨᱚᱵᱽ ᱯᱟᱞᱤ ᱵᱟᱠᱚ ᱯᱟᱞᱟᱣ ᱫᱟ ᱵᱟᱦᱟ ᱥᱚᱨᱦᱟᱭ ᱢᱟᱜᱷ ᱚᱱᱟ ᱠᱚᱫᱚ ᱪᱮᱫᱜᱮ ᱵᱟᱠᱚ ᱯᱟᱞᱟᱣ ᱫᱟ ᱧᱮᱞ ᱠᱚᱣᱟᱢ ᱵᱟᱯᱞᱟ ᱵᱤᱦᱟᱹ ᱠᱚᱨᱮ ᱦᱚᱸ ᱦᱚᱲ ᱜᱤᱫᱽᱨᱟᱹ ᱠᱚᱸᱦᱚ ᱠᱷᱟᱹᱞᱤ ᱚᱱᱟ ᱰᱤ ᱡᱮ ᱥᱮᱨᱮᱧ ᱠᱚ ᱟᱲᱟᱜ ᱫᱟ ᱥᱮᱫᱟᱭ ᱞᱮᱠᱟ ᱛᱩᱢᱫᱟᱜ ᱴᱟᱢᱟᱠ ᱠᱚᱛᱮ ᱦᱚᱸ ᱵᱟᱠᱚ ᱮᱱᱮᱡ ᱥᱮᱨᱮᱧᱫᱟ ᱠᱷᱟᱞᱤ ᱚᱱᱟ ᱰᱤᱡᱮ ᱜᱮᱠᱚ ᱪᱟᱞᱟᱣᱭᱮᱫᱼᱟ ᱟᱨ ᱟᱵᱚ ᱱᱮᱛᱟᱨ ᱡᱟ ᱢᱮᱱᱟᱜ ᱠᱚᱣᱟ ᱟᱵᱚ ᱵᱚᱱ ᱢᱮᱱᱟ ᱚᱱ ᱞᱟᱭᱤᱱ ᱤᱭᱩᱴᱩᱵᱽ ᱨᱮ ᱱᱤᱭᱟᱹ ᱠᱚᱵᱚᱱ ᱫᱚᱦᱚ ᱠᱟᱜᱼᱟ ᱡᱮ ᱥᱮᱫᱟᱭ ᱞᱮᱠᱟ ᱥᱮᱫᱟᱭ ᱞᱮᱠᱟᱱ ᱟᱵᱚᱣᱟᱜ ᱯᱚᱨᱚᱵᱽ ᱯᱟᱹᱞᱤ ᱠᱚᱵᱚᱱ ᱫᱚᱦᱚ ᱤᱫᱤᱭᱟ ᱟᱨ ᱱᱮᱛᱟᱨ ᱠᱚ ᱦᱚᱲ ᱱᱚᱝᱠᱟ ᱜᱮ ᱠᱟᱹᱞᱤ ᱯᱩᱡᱟᱹ ᱠᱟᱱ ᱫᱮᱵᱤ ᱯᱩᱡᱟᱹ ᱠᱟᱱ ᱚᱱᱟ ᱜᱮᱠᱚ ᱥᱮᱸᱫᱽᱨᱟ ᱵᱟᱲᱟᱭᱮᱫᱟ ᱟᱨ ᱟᱵᱚᱣᱟᱜ ᱥᱚᱨᱦᱟᱭ ᱥᱚᱢᱚᱭ ᱫᱚ ᱵᱟᱠᱚ ᱤᱭᱟᱹ ᱭᱮᱫᱟ ᱡᱟᱸᱦᱟᱱᱟᱜ ᱟᱸᱜᱽᱨᱚᱵᱽ ᱠᱤᱪᱨᱤᱪ ᱦᱚᱸ ᱵᱟᱠᱚ ᱠᱤᱨᱤᱧᱮᱜᱼᱟ ᱩᱱᱠᱩ ᱫᱚ ᱠᱷᱟᱹᱞᱤ ᱫᱮᱵᱤ ᱯᱩᱡᱟᱹ ᱠᱟᱹᱞᱤ ᱯᱩᱡᱟᱹ ᱥᱚᱢᱚᱭ ᱜᱮᱠᱚ ᱦᱚᱨᱚᱜ ᱵᱟᱸᱫᱮᱜᱼᱟ ᱟᱫᱚ ᱥᱮᱫᱟᱭ ᱨᱮᱱ ᱦᱚᱲ ᱫᱚ ᱵᱟᱦᱟ ᱠᱟᱱ ᱥᱚᱨᱦᱟᱭ ᱠᱟᱱ ᱥᱚᱢᱚᱭ ᱜᱮ ᱟᱠᱚᱣᱟᱜ ᱥᱟᱯᱟᱵ ᱠᱚ ᱠᱤᱨᱤᱧᱟ ᱡᱚᱛᱚᱜᱮ ᱱᱮᱛᱟᱨ ᱫᱚ ᱠᱷᱟᱹᱞᱤ ᱚᱱᱟᱜᱮ ᱫᱮᱵᱤ ᱯᱩᱡᱟᱹ ᱠᱟᱹᱞᱤ ᱯᱩᱡᱟᱹ ᱜᱮᱠᱚ ᱧᱮᱞ ᱵᱟᱲᱟᱭᱟ ᱟᱨ